ᱵᱷᱟᱨᱚᱛ ᱨᱮᱱ ᱥᱟᱬᱮᱥ ᱠᱚᱫᱚ ᱠᱚ ᱦᱩᱭᱩᱜ ᱠᱟᱱᱟ ᱟᱭᱡᱟᱠ ᱱᱤᱭᱩᱴᱚᱱ ᱱᱤᱭᱩ ᱠᱳᱞᱟᱡ ᱴᱮᱥᱞᱟ ᱴᱚᱢᱟᱥ ᱟᱞᱵᱷᱟ ᱮᱨᱤᱥᱚᱱ ᱩᱱᱠᱩ ᱟᱹᱰᱤᱜᱟᱱ ᱮᱢᱟᱱ ᱠᱚ ᱵᱮᱱᱟᱣ ᱠᱟᱫᱟ ᱡᱮᱢᱚᱱ ᱦᱳᱭᱳᱜ ᱠᱟᱱᱟ ᱴᱮᱴᱳᱥᱠᱳᱯ ᱛᱷᱟᱨᱢᱳ ᱢᱤᱴᱟᱨ ᱫᱩᱨᱵᱤᱱ ᱮᱢᱟᱱ ᱠᱚ